ᱦᱚᱞᱟ ᱢᱟᱦᱫᱮᱨ ᱟᱞᱮ ᱵᱚᱞ ᱮᱱᱮᱡ ᱦᱩᱭ ᱞᱮᱱᱟ ᱛᱟᱞᱮ ᱡᱟᱦᱟᱸ ᱵᱟᱝ ᱛᱟᱦᱮᱸ ᱞᱮᱱᱛᱮ ᱢᱤᱫᱴᱤᱡ ᱱᱟᱯᱟᱭ ᱪᱮᱨᱦᱟ ᱠᱚᱲᱟ ᱜᱤᱫᱽᱨᱟᱹ ᱦᱚᱲᱮ ᱜᱚᱡ ᱮᱱᱟᱭ ᱵᱚᱸᱜᱟ ᱛᱟᱞᱟᱭᱮᱱ ᱛᱮ ᱵᱚᱞᱮ ᱞᱟᱦᱟᱛᱮ ᱵᱚᱞᱛᱮ ᱨᱟᱜᱤᱛᱮ ᱵᱟᱡᱟᱣ ᱮᱱᱟ ᱚᱱᱟ ᱠᱚ ᱧᱮᱞ ᱠᱟᱛᱮᱫ ᱛᱮ ᱟᱞᱮᱭᱟᱜ ᱛᱮᱦᱤᱧ ᱢᱚᱛᱞᱚᱵ ᱦᱩᱭᱩᱜ ᱠᱟᱱᱟ ᱟᱞᱮ ᱟᱛᱳᱨᱮ ᱵᱚᱞ ᱮᱱᱮᱡ ᱟᱫᱚ ᱚᱱᱟ ᱠᱚ ᱟᱞᱮ ᱟᱛᱳ ᱨᱮᱫᱚ ᱠᱟᱹᱡ ᱠᱚ ᱤᱭᱟᱹ ᱧᱚᱜ ᱮᱱᱟ ᱡᱮ ᱚᱱᱟ ᱠᱷᱟᱹᱛᱤᱨ ᱵᱚᱞ ᱮᱱᱮᱡ ᱠᱷᱤᱞᱟᱲᱤ ᱠᱚᱣᱟᱜ ᱴᱮᱠᱥ ᱠᱚ ᱦᱟᱛᱟᱣ ᱮᱫᱼᱟ ᱡᱟᱦᱟᱱᱟᱜ ᱡᱟᱦᱟᱸ ᱪᱤᱠᱟᱹ ᱞᱮᱠᱷᱟᱱ ᱟᱠᱚ ᱠᱚ ᱧᱮᱞ ᱠᱟᱱᱟ ᱦᱟᱸᱜ ᱟᱞᱮ ᱟᱛᱳᱨᱮ ᱠᱚᱢᱤᱴᱤ ᱠᱚᱲᱟ ᱠᱚ ᱛᱚᱵᱮ ᱟᱨ ᱚᱱᱟ ᱠᱚ ᱧᱮᱞ ᱠᱟᱛᱮᱫ ᱛᱮ ᱰᱟᱠᱛᱚᱨ ᱨᱮᱭᱟᱜ ᱥᱩᱵᱤᱫᱷᱟ ᱦᱚᱸ ᱢᱮᱱᱟᱜ ᱜᱮᱭᱟ ᱡᱟᱦᱟᱸᱭ ᱵᱟᱡᱟᱣ ᱞᱮᱱᱠᱷᱟᱱ ᱠᱷᱮᱞ ᱠᱷᱮᱞ ᱛᱮᱦᱚᱸ ᱵᱟᱡᱟᱣ ᱠᱚ ᱦᱩᱭ ᱵᱟᱲᱟ ᱜᱚᱫᱚᱜ ᱜᱮᱭᱟ ᱵᱟᱡᱟᱣ ᱵᱟᱲᱟ ᱜᱚᱫᱚᱜ ᱜᱮᱭᱟ ᱠᱚ ᱚᱱᱟ ᱫᱤᱭᱮ ᱛᱮ ᱟᱞᱮ ᱛᱮᱦᱤᱧ ᱵᱚᱞ ᱮᱱᱮᱡ ᱠᱚ ᱫᱚᱦᱚ ᱟᱠᱟᱫᱟ ᱟᱨ ᱱᱟᱯᱟᱭ ᱱᱟᱯᱟᱭ ᱯᱨᱟᱭᱤᱡᱽ ᱠᱚ ᱢᱮᱱᱟᱜᱼᱟ ᱟᱹᱰᱤ ᱢᱟᱨᱟᱝ ᱢᱟᱨᱟᱝ ᱟᱜ ᱯᱨᱟᱭᱤᱡᱽ ᱠᱚ ᱢᱮᱱᱟᱜᱼᱟ ᱟᱨ ᱵᱮᱥᱴ ᱠᱷᱮᱞ ᱠᱷᱤᱞᱟᱲᱤ ᱠᱚ ᱞᱟᱹᱜᱤᱫ ᱟᱞᱟᱜᱽ ᱢᱮᱱᱟᱜᱼᱟ ᱡᱟᱦᱟᱸ ᱢᱤᱢᱤᱫᱴᱟᱱ ᱟᱹᱰᱤ ᱵᱮᱥ ᱠᱚ ᱠᱷᱮᱞᱟ ᱦᱮᱸ ᱟᱨ ᱵᱟᱡᱟᱣ ᱠᱚ ᱞᱟᱹᱜᱤᱫ ᱠᱚᱦᱚᱸ ᱨᱟᱱ ᱢᱩᱨᱜᱟᱹᱱ ᱠᱚ ᱞᱟᱹᱜᱤᱫ ᱡᱚᱛᱚᱣᱟᱜ ᱨᱮᱭᱟᱜ ᱰᱚᱠᱴᱚᱨ ᱨᱮᱭᱟᱜ ᱦᱚᱸ ᱥᱩᱵᱤᱫᱷᱟ ᱢᱮᱱᱟᱜ ᱟᱠᱟᱫᱟ ᱚᱱᱟᱠᱚ ᱧᱮᱞ ᱠᱷᱟᱹᱛᱤᱨ ᱛᱮ ᱟᱵᱚ ᱱᱟᱯᱟᱭ ᱨᱟᱥᱴᱨᱚ ᱠᱷᱮᱞ ᱡᱟᱦᱟᱸ ᱞᱮᱠᱟ ᱱᱟᱯᱟᱭ ᱱᱟᱯᱟᱭ ᱠᱚ ᱠᱷᱮᱞ ᱢᱟ ᱟᱨ ᱛᱳ ᱩᱱᱠᱩ ᱟᱵᱚᱣᱟᱜ ᱧᱩᱛᱩᱢ ᱛᱮᱠᱚ ᱢᱟᱱᱮ ᱟᱛᱳ ᱨᱮᱱ ᱠᱚᱲᱟ ᱠᱚᱠᱚ ᱠᱷᱮᱞ ᱠᱟᱱ ᱠᱚ ᱮᱥᱮᱱᱚᱜᱼᱟ ᱚᱱᱟ ᱫᱤᱭᱮ ᱛᱮ ᱟᱛᱳ ᱨᱮᱱ ᱫᱚ ᱡᱟᱦᱟᱸᱭ ᱠᱚ ᱢᱮᱱᱟᱜ ᱠᱚᱣᱟ ᱦᱟᱸᱜ ᱟᱵᱚ ᱨᱮᱱ ᱦᱚᱲ ᱠᱚᱲᱟ ᱠᱚ ᱚᱱᱟᱛᱮ ᱠᱚ ᱢᱟᱱᱮ ᱵᱮᱥ ᱢᱮᱱᱛᱮ ᱜᱮ ᱵᱮᱥᱛᱮ ᱱᱟᱟᱭ ᱜᱮᱠ ᱠᱷᱮᱞ ᱢᱟ ᱯᱨᱟᱭᱤᱡᱽ ᱠᱚᱠᱚ ᱟᱹᱜᱩᱭᱢᱟ ᱵᱮᱥ ᱜᱮᱠᱚ ᱠᱷᱮᱞᱢᱟ ᱵᱩᱜᱤᱛᱮ ᱵᱮᱥ ᱛᱮ ᱵᱮᱥ ᱜᱮᱢ ᱟᱨ ᱟᱞᱮ ᱟᱛᱳ ᱨᱮ ᱡᱟᱦᱟᱸ ᱛᱮᱦᱤᱧ ᱦᱩᱭᱩᱜ ᱠᱟᱱᱟ ᱦᱟᱸᱜ ᱛᱮᱦᱤᱧ ᱜᱮ ᱦᱩᱭᱩᱜ ᱠᱟᱱᱟ ᱚᱸᱰᱮ ᱫᱚ ᱯᱨᱟᱭᱤᱡᱽ ᱢᱮᱱᱟᱜᱼᱟ ᱵᱟᱡᱟᱨ ᱨᱮ ᱨᱤᱠᱥ ᱠᱚ ᱦᱟᱛᱟᱣ ᱜᱮᱭᱟ ᱡᱚᱛᱚ ᱵᱚᱞ ᱮᱱᱮᱡ ᱠᱚᱲᱟ ᱟᱜ ᱨᱤᱠᱥ ᱠᱚᱠᱚ ᱦᱟᱛᱟᱣᱮᱜᱼᱟ ᱟᱨ ᱚᱱᱟᱠᱚ ᱞᱟᱦᱟᱛᱮ ᱠᱚᱲᱟ ᱠᱚᱦᱚᱸ ᱠᱚ ᱢᱮᱱᱫᱟ ᱠᱤ ᱟᱞᱮ ᱡᱩᱫᱤ ᱚᱱᱟ ᱨᱮᱭᱟᱜ ᱨᱤᱠᱥ ᱵᱟᱯᱮ ᱦᱟᱛᱟᱣ ᱠᱷᱟᱱ ᱟᱞᱮ ᱫᱚ ᱵᱟᱞᱮ ᱠᱷᱮᱞᱟ ᱟᱨ ᱚᱱᱟ ᱠᱚᱫᱚ ᱵᱟᱝ ᱢᱟ ᱚᱱᱟᱨᱮ ᱟᱞᱮᱫᱚ ᱦᱩᱭᱩᱜ ᱠᱟᱱᱟ ᱫᱚ ᱡᱚᱛᱚᱣᱟᱜ ᱨᱮᱭᱟᱜ ᱨᱤᱠᱥ ᱠᱚ ᱦᱟᱛᱟᱣ ᱮᱜ ᱜᱮᱭᱟ ᱟᱨ